ᱤᱧ ᱢᱤᱫᱴᱮᱱ ᱟᱹᱰᱤ ᱫᱩᱠ ᱥᱟᱞᱟᱜ ᱢᱤᱫᱴᱮᱱ ᱥᱟᱛᱟᱢ ᱤᱧ ᱚᱞ ᱠᱟᱫᱟ ᱯᱞᱟᱥᱴᱤᱠ ᱪᱮᱫᱟᱜ ᱥᱮ ᱯᱞᱟᱥᱴᱤᱠ ᱫᱚ ᱟᱹᱰᱤ ᱠᱷᱚᱛᱤᱠᱚᱨ ᱡᱤᱱᱤᱥ ᱠᱟᱱᱟ ᱚᱱᱟ ᱫᱚ ᱟᱵᱚᱣᱟᱜ ᱯᱞᱟᱥᱴᱤᱠ ᱵᱮᱵᱚᱦᱟᱨᱚᱜ ᱠᱟᱱᱛᱮ ᱟᱹᱰᱤ ᱡᱳᱨ ᱜᱮ ᱯᱚᱨᱤᱵᱮᱥ ᱫᱩᱥᱚᱱᱚᱜ ᱠᱟᱱ ᱛᱟᱵᱚᱱᱟ ᱪᱮᱫᱟᱜ ᱥᱮ ᱯᱞᱟᱥᱴᱤᱠ ᱡᱚᱫᱤ ᱠᱷᱮᱛ ᱠᱚᱨᱮᱫ ᱛᱟᱦᱮᱱᱟ ᱥᱮ ᱚᱴᱟᱝ ᱪᱟᱞᱟᱜᱼᱟ ᱚᱱᱟ ᱛᱮᱦᱚᱸ ᱦᱩᱲᱩ ᱠᱚ ᱵᱟᱝ ᱦᱩᱭᱩᱜ ᱛᱟᱠᱚᱣᱟ ᱟᱵᱚ ᱚᱱᱟᱛᱮ ᱟᱹᱰᱤ ᱡᱳᱨ ᱯᱚᱨᱤᱵᱮᱥ ᱫᱩᱥᱚᱱᱚᱜ ᱠᱟᱱ ᱛᱟᱵᱚᱱᱟ ᱵᱷᱟᱨᱚᱛ ᱥᱚᱨᱠᱟᱨ ᱴᱷᱮᱱ ᱱᱚᱣᱟ ᱥᱟᱛᱟᱢ ᱱᱤᱭᱮ ᱜᱤᱧ ᱚᱞ ᱟᱠᱟᱫᱟ ᱪᱮᱫᱟᱜ ᱥᱮ ᱱᱚᱣᱟ ᱯᱞᱟᱥᱴᱤᱠ ᱫᱩᱥᱚᱱ ᱡᱮᱢᱚᱱ ᱵᱚᱱᱫᱚᱜ ᱢᱟ